ᱤᱧᱟᱹᱜ ᱫᱤᱥ ᱦᱩᱫᱤᱥ ᱤᱧ ᱞᱟᱹᱭ ᱥᱚᱫᱚᱨᱮᱫᱟ ᱟᱵᱚ ᱫᱚ ᱤᱧᱫᱚ ᱟᱹᱰᱤᱧ ᱠᱩᱥᱤᱭᱟᱜᱼᱟ ᱮᱱᱮᱡ ᱥᱮᱨᱮᱧ ᱨᱩ ᱟᱲᱟᱝ ᱥᱮᱨᱮᱧ ᱨᱟᱦᱟ ᱟᱫᱚ ᱱᱚᱝᱠᱟᱱ ᱠᱟᱛᱷᱟ ᱡᱮ ᱟᱵᱚ ᱫᱚᱵᱚᱱ ᱥᱮᱫᱟᱭ ᱫᱚᱵᱚᱱ ᱮᱱᱮᱡ ᱠᱟᱱ ᱛᱟᱦᱮᱱᱟ ᱵᱟᱦᱟ ᱥᱚᱦᱨᱟᱭ ᱵᱟᱯᱞᱟ ᱵᱤᱦᱟᱹ ᱫᱚᱝ ᱞᱟᱜᱽᱬᱮ ᱥᱟᱱᱟᱢᱟᱜ ᱨᱮᱜᱮ ᱯᱟᱛᱟ ᱯᱚᱨᱚᱵ ᱠᱚᱨᱮ ᱟᱨ ᱱᱟᱦᱟᱜ ᱫᱚ ᱜᱤᱫᱟᱹᱨ ᱯᱤᱫᱟᱹᱨ ᱫᱚ ᱡᱚᱛᱚ ᱠᱚ ᱦᱤᱲᱤᱧ ᱪᱟᱵᱟᱭᱮᱫᱟ ᱟᱫ ᱪᱟᱵᱟᱜ ᱠᱟᱱ ᱱᱟᱦᱟᱜᱫᱚ ᱚᱱᱠᱟ ᱫᱚ ᱩᱠᱩᱨ ᱪᱟᱹᱞᱩᱜ ᱠᱟᱱᱟ ᱱᱚᱦᱟᱜ ᱫᱚ ᱰᱤᱡᱮ ᱛᱮ ᱪᱟᱹᱞᱩᱜ ᱠᱟᱱᱟ ᱟᱫᱚ ᱠᱟᱹᱴᱤᱡ ᱠᱟᱹᱴᱤᱡ ᱜᱤᱫᱟᱹᱨ ᱠᱚ ᱢᱟᱹᱭ ᱠᱚ ᱵᱟᱹᱵᱩ ᱠᱚ ᱩᱱᱠᱩ ᱠᱚ ᱞᱟᱹᱭᱟᱠᱚ ᱦᱩᱭᱩᱜᱼᱟ ᱤᱧ ᱫᱚ ᱟᱹᱰᱤ ᱨᱟᱹᱥᱠᱟᱹ ᱜᱤᱧ ᱵᱩᱡᱟ ᱜᱤᱫᱟᱹᱨ ᱯᱤᱫᱟᱹᱨ ᱡᱚᱛᱚᱦᱚᱲ ᱡᱩᱫᱤ ᱜᱚ ᱵᱟᱵᱟ ᱠᱚ ᱢᱮᱱᱟ ᱫᱮᱱ ᱵᱚᱱ ᱞᱟᱹᱭᱟᱞᱮ ᱢᱮᱛᱚ ᱤᱧ ᱫᱚ ᱚᱱᱟ ᱠᱩᱧ ᱟᱹᱨᱤᱪᱟᱹᱞᱤᱧ ᱪᱟᱹᱞᱩᱭᱟ ᱟᱹᱭᱩᱵ ᱟᱠᱟᱱ ᱥᱮᱠᱚ ᱞᱟᱹᱭ ᱥᱟᱱᱟᱧᱟ ᱥᱮ ᱡᱟᱦᱟᱸ ᱠᱚᱨᱮ ᱫᱟᱬᱟᱱ ᱨᱮ ᱧᱟᱯᱟᱢ ᱨᱮ ᱥᱟᱨᱟ ᱫᱤᱱ ᱜᱮ ᱤᱧ ᱫᱚ ᱚᱱᱟ ᱠᱚᱜᱮ ᱞᱟᱹᱭ ᱥᱟᱱᱟᱧᱟ ᱤᱧᱟᱹᱜ ᱫᱤᱥ ᱦᱩᱫᱤᱥ ᱫᱚ ᱟᱹᱰᱤ ᱜᱮ ᱮᱱᱮᱡ ᱥᱮᱨᱮᱧ ᱨᱮ ᱢᱚᱱᱮ ᱦᱮᱱᱟᱜ ᱛᱤᱧᱟᱹ ᱥᱟᱶᱛᱟ ᱨᱮᱱᱟᱜ ᱥᱮᱨᱣᱟ ᱟᱹᱨᱤᱪᱟᱹᱞᱤ ᱚᱱᱟ ᱫᱚ ᱵᱟᱹᱧ ᱦᱤᱲᱤᱧᱟ ᱚᱱᱟ ᱜᱮ